ᱟᱞᱮ ᱚᱲᱟᱜ ᱨᱮ ᱡᱤᱭᱟᱹᱞᱤ ᱟᱹᱥᱩᱞ ᱠᱟᱜ ᱠᱚᱣᱟ ᱢᱮᱨᱚᱢ ᱥᱤᱢ ᱥᱩᱠᱨᱤ ᱛᱚ ᱚᱱᱟ ᱢᱚᱫᱽᱫᱷᱮ ᱨᱮ ᱩᱱᱠᱩ ᱡᱚᱢᱟᱜ ᱞᱟᱹᱜᱤᱫ ᱛᱮ ᱫᱤᱱᱟᱹᱢᱟᱱ ᱠᱷᱟᱴᱟᱣ ᱠᱟᱛᱮ ᱜᱷᱟᱸᱥ ᱜᱮᱫ ᱟᱹᱜᱩᱣᱟᱠᱚ ᱠᱟᱱᱟ ᱡᱚᱱᱰᱨᱟ ᱠᱚ ᱱᱩᱠᱩ ᱛᱚ ᱚᱲᱟᱜ ᱠᱷᱚᱡ ᱯᱟᱨᱢᱤᱥᱚᱱ ᱦᱟᱛᱟᱣ ᱠᱟᱛᱮ ᱤᱧ ᱛᱚᱠᱷᱚᱡ ᱤᱧ ᱢᱟᱱᱮ ᱠᱟᱹᱢᱤ ᱠᱟᱛᱮ ᱯᱟᱨᱢᱤᱥᱚᱱ ᱦᱟᱛᱟᱣ ᱠᱟᱛᱮ ᱡᱮ ᱜᱟᱹᱭ ᱰᱟᱝᱨᱟ ᱢᱮᱨᱚᱢ ᱵᱷᱤᱰᱤ ᱟᱹᱥᱩᱞ ᱠᱟᱜ ᱠᱚᱣᱟ ᱥᱤᱢ ᱥᱩᱠᱨᱤ ᱟᱹᱰᱤ ᱤᱭᱟᱹᱛᱮᱧ ᱡᱚᱢ ᱦᱚᱪᱚᱭᱮᱫ ᱠᱚᱣᱟ ᱛᱚ ᱩᱱᱠᱩ ᱞᱟᱹᱜᱤᱫ ᱛᱤᱱᱟᱹᱜ ᱤᱧ ᱠᱟᱹᱢᱤᱭᱮᱫᱟ ᱚᱱᱟᱛᱮ ᱵᱷᱟᱞᱮ ᱡᱟᱛᱮ ᱠᱟᱹᱢᱤ ᱠᱟᱛᱮ ᱡᱮ ᱱᱚᱣᱟ ᱡᱚᱢ ᱚᱪᱚ ᱦᱩᱭᱩᱜ ᱠᱟᱱᱟ ᱛᱚ ᱱᱚᱣᱟ ᱠᱚ ᱡᱚᱢ ᱠᱟᱛᱮ ᱩᱱᱠᱩ ᱠᱚ ᱦᱟᱨᱟᱜᱼᱟ ᱢᱚᱡᱽ ᱜᱮ ᱚᱲᱟᱜ ᱠᱚᱨᱮ ᱦᱚᱸ ᱟᱞᱮ ᱚᱲᱟᱜ ᱨᱮᱱ ᱜᱚᱼᱵᱟᱵᱟ ᱛᱟᱠᱚ ᱠᱚ ᱵᱟᱹᱭᱦᱟᱹᱲ ᱨᱮ ᱠᱷᱟᱴᱟᱣ ᱠᱟᱛᱮ ᱤᱧ ᱡᱚᱢ ᱚᱪᱚᱭᱮᱫ ᱠᱚᱣᱟ ᱱᱚᱛᱮ ᱠᱟᱛᱮ ᱡᱚᱢ ᱦᱩᱭᱩᱜ ᱠᱟᱱᱟ